ᱟᱞᱮ ᱱᱚᱣᱟ ᱳᱰᱤᱥᱟ ᱨᱮ ᱢᱤᱫ ᱡᱟᱭᱜᱟ ᱨᱮ ᱫᱩᱲᱩᱵ ᱦᱩᱭ ᱞᱮᱱᱟ ᱞᱮᱱᱟ ᱟᱞᱮ ᱱᱚᱣᱟ ᱜᱩᱰᱩᱨᱤᱭᱟᱹ ᱨᱮ ᱥᱩᱱᱟᱹᱨᱟᱢ ᱥᱚᱨᱮᱱ ᱛᱟᱹᱠᱤᱱ ᱫᱤᱥᱚᱢ ᱠᱷᱟᱹᱛᱤᱨ ᱠᱚ ᱫᱩᱯᱩᱲᱩᱵ ᱢᱤᱫ ᱞᱮᱜᱼᱟ ᱩᱱ ᱥᱮᱨᱢᱟ ᱨᱮᱭᱟᱜ ᱠᱚ ᱫᱤᱥᱚᱢ ᱠᱷᱟᱹᱛᱤᱨ ᱞᱟᱹᱲᱦᱟᱹᱭ ᱞᱮᱜᱼᱟ ᱟᱨ ᱞᱟᱹᱲᱦᱟᱹᱭ ᱠᱮᱜ ᱟᱠᱚ ᱟᱹᱰᱤ ᱡᱳᱨ ᱜᱩᱞᱤ ᱥᱟᱨ ᱟᱲᱟᱜ ᱠᱮᱜ ᱟᱠᱚ ᱟᱹᱰᱤ ᱫᱤᱥᱚᱢ ᱦᱚᱲᱟᱜ ᱟᱹᱰᱤ ᱟᱹᱰᱤ ᱦᱚᱲᱟᱜ ᱡᱤᱵᱚᱱ ᱪᱟᱞᱟᱣᱮᱱᱟ

ᱩᱱ ᱥᱚᱢᱚᱭ ᱨᱮ ᱞᱟᱹᱲᱦᱟᱹᱭ ᱟᱹᱰᱤ ᱢᱟᱨᱟᱝ ᱫᱤᱥᱚᱢ ᱠᱷᱟᱹᱛᱤᱨ ᱞᱟᱹᱲᱦᱟᱹᱭ ᱠᱮᱜᱼᱟ ᱠᱚ ᱟᱨ ᱟᱹᱰᱤ ᱦᱚᱲᱟᱜ ᱡᱤᱵᱚᱱ ᱪᱟᱞᱟᱣᱮᱱᱟ ᱟᱹᱰᱤ ᱢᱟᱨᱟᱝ ᱞᱟᱹᱲᱦᱟᱹᱭ ᱛᱟᱦᱮᱸ ᱠᱟᱱᱟ ᱟᱞᱮ ᱫᱤᱥᱚᱢ ᱠᱷᱟᱹᱛᱤᱨ ᱞᱟᱹᱲᱦᱟᱹᱭ ᱦᱩᱭ ᱞᱮᱱᱟ

ᱢᱟᱲᱟᱝ ᱨᱮᱭᱟᱜ ᱠᱟᱛᱷᱟ ᱠᱟᱱᱟ ᱚᱱᱟ ᱫᱚ ᱠᱚ ᱫᱚᱦᱚ ᱞᱮᱜᱼᱟ ᱥᱮᱫᱟᱭ ᱦᱚᱲ ᱟᱹᱰᱤ ᱵᱚᱨᱚ ᱜᱮ ᱞᱟᱹᱲᱦᱟᱹᱭ ᱟᱞᱮ ᱥᱩᱨ ᱨᱮ ᱦᱩ ᱞᱮᱱᱟ ᱜᱩᱰᱩᱨᱤᱭᱟᱹ ᱟᱛᱳ ᱨᱮ ᱞᱟᱹᱲᱦᱟᱹᱭ ᱛᱟᱦᱮᱸ ᱠᱟᱱᱟ ᱥᱩᱱᱟᱹᱨᱟᱢ ᱥᱚᱨᱮᱱ ᱵᱮᱲᱟ ᱨᱮ